ᱦᱮᱞᱳ ᱚᱠᱟ ᱠᱷᱚᱱᱟᱜ ᱯᱮ ᱞᱟᱹᱭᱫᱟ ᱦᱳᱭ ᱤᱧ ᱜᱮ ᱟᱪᱪᱷᱟ ᱫᱚᱠᱟᱱ ᱥᱚᱠ ᱢᱮᱱᱟᱜ ᱛᱤᱧᱟᱹ ᱞᱟᱹᱭ ᱢᱮ ᱡᱟᱦᱟᱸᱱᱟᱜ ᱤᱧ ᱥᱟᱦᱟᱡᱡᱚ ᱫᱟᱲᱮᱭᱟᱢᱟ ᱟᱹᱰᱤ ᱜᱚᱴᱟᱱ ᱜᱮ ᱡᱚᱢᱟᱜ ᱠᱚ ᱢᱮᱱᱟᱜᱼᱟ ᱛᱮᱞᱮ ᱵᱷᱟᱡᱟ ᱱᱟᱛᱮ ᱥᱩᱠᱱᱳᱣᱟᱜ ᱯᱷᱚᱞᱼᱯᱟᱠᱚᱲ ᱠᱚ ᱚᱠᱟᱞᱮᱠᱟᱱᱟᱜ ᱟᱹᱵᱤᱱ ᱡᱚᱢ ᱵᱩᱡᱷᱟᱹᱣᱮᱫ ᱢᱮᱭᱟ ᱦᱮᱸ ᱴᱤᱯᱷᱤᱱ ᱠᱮᱠ ᱠᱚ ᱢᱮᱱᱟᱜᱼᱟ ᱴᱚᱯᱷᱤᱱ ᱠᱮᱠ ᱵᱚᱫᱚᱞ ᱦᱚᱸ ᱟᱨᱚ ᱟᱢᱟ ᱞᱮᱠᱟᱱᱟᱜ ᱯᱟᱱᱤ ᱳᱡᱳᱱ ᱠᱚ ᱥᱮ ᱟᱵᱟᱨ ᱵᱤᱥᱠᱩᱴ ᱠᱚ ᱢᱮᱱᱟᱜᱼᱟ ᱟᱵᱟᱨ ᱡᱷᱟᱞᱢᱩᱲᱤ ᱠᱚᱦᱚᱸ ᱢᱮᱱᱟᱜᱼᱟ ᱟᱹᱰᱤ ᱜᱚᱴᱟᱱ ᱜᱮ ᱦᱳᱭ ᱛᱤᱱ ᱚᱠᱚᱛ ᱛᱤᱱ ᱚᱠᱛᱚ ᱴᱤᱴᱷᱤᱱ ᱴᱟᱭᱤᱢ ᱚᱠᱛᱚ ᱴᱤᱯᱷᱤᱱ ᱦᱟᱛᱟᱣ ᱛᱟᱦᱚᱞᱮ ᱟᱹᱵᱤᱱ ᱞᱟᱹᱜᱤᱫ ᱛᱳᱭᱟᱨ ᱠᱟᱛᱮ ᱫᱚᱦᱚ ᱠᱟᱜ ᱠᱟᱱᱟᱞᱮ ᱞᱚᱜᱚᱮ ᱧᱚᱜ ᱦᱤᱡᱩᱜ ᱟᱵᱤᱱ ᱪᱤᱯᱷᱤᱱ ᱵᱮᱱ ᱤᱫᱤ ᱛᱟᱵᱤᱱᱟ ᱦᱳᱭ ᱱᱤᱠᱷᱩᱛ ᱠᱟᱹᱣᱰᱤ ᱟᱹᱜᱩ ᱠᱟᱛᱮᱵᱤᱱ ᱤᱫᱤ ᱛᱟᱹᱵᱤᱱᱟ ᱴᱤᱯᱷᱤᱱ ᱴᱷᱤᱠ ᱜᱮᱭᱟ ᱛᱟᱦᱚᱞᱮ ᱢᱟ ᱡᱚᱦᱟᱨ